ᱴᱷᱟᱹᱣᱠᱟᱹ ᱨᱤᱛᱩ ᱨᱮ ᱡᱮᱞᱮᱠᱟ ᱡᱟᱹᱯᱩᱫ ᱨᱮ ᱠᱚᱞᱮᱨᱟ ᱨᱟᱵᱟᱝ ᱨᱮ ᱢᱟᱸᱫᱟ ᱥᱮ ᱯᱷᱞᱩ ᱱᱚᱝᱠᱟᱱᱟᱜ ᱡᱟᱦᱟᱸ ᱨᱳᱜᱽ ᱟᱡᱟᱨ ᱢᱮᱱᱟᱜᱼᱟ ᱡᱟᱦᱟᱸ ᱫᱚ ᱢᱤᱫ ᱜᱟᱫᱮᱞ ᱦᱚᱲ ᱮᱥᱮᱨ ᱠᱚᱣᱟ ᱥᱮ ᱡᱟᱦᱟᱸ ᱫᱚ ᱮᱥᱮᱴᱮ ᱦᱩᱭᱩᱜᱼᱟ ᱢᱟᱱᱮ ᱞᱟᱜᱟᱣ ᱠᱚᱣᱟᱭ ᱚᱱᱟᱠᱩ ᱫᱟᱨᱟᱢ ᱨᱮᱱᱟᱜ ᱫᱚ ᱱᱤᱭᱟᱹ ᱜᱮ ᱯᱚᱱᱛᱷᱟ ᱠᱟᱱᱟ ᱡᱮ ᱥᱮ ᱡᱟᱹᱯᱩᱫ ᱫᱤᱱ ᱡᱮᱞᱮᱠᱟ ᱡᱟᱹᱯᱩᱫ ᱦᱟᱹᱡᱩᱜᱼᱟ ᱤᱱ ᱡᱚᱠᱷᱮᱡ ᱨᱟᱵᱟᱝ ᱨᱮ ᱨᱟᱵᱟᱝ ᱠᱤᱪᱨᱤᱡ ᱵᱮᱵᱚᱦᱟᱨ ᱦᱩᱭᱩᱜᱼᱟ ᱢᱟᱯᱞᱟᱨ ᱥᱮ ᱡᱟᱦᱟᱸ ᱫᱚ ᱨᱮᱭᱟᱲ ᱠᱤᱪᱨᱤᱪ ᱛᱩᱞᱟᱹᱢ ᱥᱤᱥᱴᱮᱢ ᱚᱱᱟ ᱠᱚ ᱦᱚᱲᱢᱚ ᱨᱮ ᱦᱚᱨᱚᱠ ᱦᱩᱭᱩᱜᱼᱟ ᱨᱮᱭᱟᱲ ᱠᱷᱚᱡ ᱵᱟᱧᱪᱟᱣ ᱨᱮ ᱛᱟᱦᱮᱱ ᱦᱩᱭᱩᱜᱼᱟ ᱨᱮᱭᱟᱲ ᱡᱟᱛᱮ ᱟᱢᱟᱜ ᱦᱚᱲᱢᱚ ᱨᱮ ᱵᱟᱭ ᱞᱟᱜᱟᱣ ᱫᱟᱲᱮᱜ ᱚᱱᱟ ᱞᱟᱹᱜᱤᱫ ᱛᱮ ᱵᱤᱵᱷᱤᱱᱱᱚ ᱞᱟᱹᱠᱛᱤᱭᱟᱱᱟᱜ ᱡᱤᱱᱤᱥ ᱨᱮᱭᱟᱲ ᱫᱤᱱ ᱨᱮᱱᱟᱜ ᱯᱚᱥᱟᱠᱼᱟᱥᱟᱠ ᱱᱟᱛᱮ ᱡᱚᱢᱼᱧᱩ ᱚᱱᱟ ᱠᱚ ᱢᱮᱱᱴᱮᱱᱥ ᱦᱩᱭᱩᱜ ᱛᱟᱢᱟ ᱟᱨ ᱡᱟᱦᱟᱸ ᱫᱚ ᱱᱤᱭᱟᱹ ᱠᱚ ᱡᱟᱛᱮ ᱵᱟᱝ ᱥᱮᱴᱮᱨᱚᱜ ᱠᱚᱞᱮᱨᱟ ᱡᱟᱦᱟᱸ ᱫᱚ ᱟᱢ ᱦᱳᱭᱛᱳ ᱵᱷᱩᱞᱼᱵᱷᱟᱞ ᱡᱚᱢᱼᱧᱩ ᱦᱩᱭᱱᱟ ᱦᱳᱭᱛᱳ ᱡᱤᱞ ᱦᱟᱹᱠᱩ ᱱᱚᱝᱠᱟᱱᱟᱜ ᱡᱚᱢ ᱠᱚ ᱟᱢ ᱠᱚᱢᱟᱣ ᱦᱩᱭᱩᱜ ᱛᱟᱢᱟ ᱡᱮ ᱥᱮ ᱤᱱ ᱡᱚᱠᱷᱚᱡ ᱡᱟᱹᱯᱩᱫ ᱴᱟᱹᱭᱤᱢ ᱫᱚ ᱡᱟᱦᱟᱸ ᱫᱚ ᱠᱚᱞᱮᱨᱟ ᱦᱩᱭᱩᱜᱼᱟ ᱵᱤᱵᱷᱤᱱᱱᱚ ᱡᱚᱢᱼᱧᱩ ᱨᱮ ᱵᱟᱹᱲᱤᱡ ᱞᱮᱱᱠᱷᱟᱡ ᱥᱮ ᱫᱟᱜ ᱵᱤᱵᱷᱤᱱᱱᱚ ᱱᱚᱜᱼᱚᱸᱭ ᱫᱟᱜ ᱠᱷᱚᱡ ᱵᱤᱵᱷᱤᱱᱱᱚ ᱨᱳᱜᱽ ᱥᱨᱤᱥᱴᱤᱜ ᱠᱟᱱᱟ ᱱᱤᱭᱟᱹ ᱥᱟᱵ ᱠᱟᱜ ᱢᱮ ᱠᱚᱞᱮᱨᱟ ᱥᱮ ᱢᱟᱫᱟ ᱱᱤᱭᱟᱹ ᱫᱟᱜ ᱨᱮ ᱟᱨᱥᱮᱱᱤᱠ ᱛᱟᱦᱮᱱ ᱠᱟᱱᱟ ᱱᱤᱭᱟᱹ ᱫᱟᱜ ᱨᱮ ᱡᱟᱦᱟᱸ ᱫᱚ ᱪᱮᱫ ᱠᱚ ᱢᱮᱛᱟᱜᱼᱟ ᱟᱭᱨᱚᱱ ᱛᱟᱦᱮᱱ ᱠᱟᱱᱟ ᱱᱤᱭᱟᱹ ᱠᱚ ᱟᱵᱚᱣᱟᱜ ᱦᱚᱲᱢᱚ ᱨᱮ ᱵᱚᱞᱚᱜ ᱠᱟᱱ ᱠᱷᱟᱡ ᱵᱤᱵᱷᱤᱱᱱᱚ ᱨᱚᱠᱚᱢ ᱟᱡᱟᱨ ᱦᱩᱭᱩᱜ ᱠᱟᱱᱟ ᱥᱮ ᱢᱟᱫᱟ ᱱᱤᱭᱟᱹ ᱢᱟᱫᱟ ᱫᱚ ᱠᱚᱢ ᱥᱮ ᱠᱚᱢ ᱨᱮᱭᱟᱲ ᱡᱚᱠᱷᱮᱡ ᱡᱚᱠᱷᱚᱱ ᱜᱮ ᱨᱮᱭᱟᱲ ᱵᱚᱞᱚᱜᱼᱟ ᱤᱱ ᱥᱚᱢᱚᱭ ᱜᱮ ᱢᱟᱫᱟ ᱦᱩᱭᱩᱜᱼᱟ ᱨᱮᱭᱟᱲ ᱪᱟᱵᱟᱜ ᱡᱚᱠᱷᱮᱡ ᱦᱚᱸ ᱡᱚᱠᱷᱚᱱ ᱪᱟᱵᱟᱜᱼᱟ ᱱᱟᱣᱟᱛᱮ ᱱᱚᱣᱟ ᱥᱮᱨᱢᱟ ᱨᱮ ᱡᱚᱠᱷᱚᱱᱮ ᱞᱮᱵᱮᱫᱟ ᱤᱱ ᱡᱚᱠᱷᱚᱡ ᱱᱤᱭᱟᱹ ᱦᱚᱸ ᱱᱚᱰᱮ ᱱᱚᱣᱟ ᱫᱚ ᱚᱞᱨᱮᱰᱤ ᱤᱭᱟᱹᱜᱼᱟ ᱡᱟᱦᱟᱸ ᱫᱚ ᱚᱱᱟ ᱠᱚ ᱧᱟᱧᱟᱢᱟ ᱛᱚ ᱱᱤᱭᱟᱹ ᱠᱩ ᱵᱟᱧᱪᱟᱣ ᱱᱤᱭᱟᱹ ᱠᱚ ᱠᱷᱚᱡ ᱥᱟᱺᱜᱤᱧ ᱨᱮ ᱛᱟᱦᱮᱸ ᱞᱟᱹᱜᱤᱫ ᱛᱮ ᱮᱠᱢᱟᱛᱨᱚ ᱱᱤᱭᱟᱹ ᱠᱟᱱ ᱜᱮᱭᱟ ᱡᱟᱦᱟᱸ ᱫᱚ ᱤᱱ ᱡᱚᱠᱷᱚᱡ ᱨᱮᱱᱟᱜ ᱟᱵᱚᱣᱟᱜ ᱜᱩᱱᱟᱹᱱ ᱪᱤᱱᱛᱟᱹ ᱡᱟᱦᱟᱸ ᱫᱚ ᱨᱮᱭᱟᱲ ᱡᱚᱠᱷᱮᱡ ᱨᱮᱭᱟᱲ ᱠᱤᱪᱨᱤᱪ ᱵᱮᱵᱚᱦᱟᱨ ᱦᱩᱭᱩᱜᱼᱟ ᱥᱮ ᱠᱚᱞᱮᱨᱟ ᱡᱚᱠᱷᱚᱡ ᱰᱟᱠᱛᱟᱨᱤ ᱯᱚᱨᱟᱢᱚᱨᱥᱚ ᱦᱟᱛ ᱦᱩᱭᱩᱜᱼᱟ ᱥᱚᱵᱥᱚᱢᱚᱭ ᱰᱟᱠᱛᱟᱨᱤ ᱯᱚᱨᱟᱢᱚᱨᱥᱚ ᱛᱮ ᱰᱟᱠᱛᱟᱨ ᱴᱷᱮᱡ ᱪᱟᱞᱟᱜ ᱦᱩᱭᱩᱜᱼᱟ ᱰᱟᱠᱛᱟᱨᱟᱜ ᱨᱟᱱᱼᱢᱩᱨᱜᱟᱹᱱ ᱱᱤᱭᱟᱹ ᱠᱚ ᱡᱚᱢ ᱦᱩᱭᱩᱜᱼᱟ ᱟᱨ ᱡᱟᱦᱟᱸ ᱫᱚ ᱢᱟᱫᱟ ᱱᱤᱭᱟᱹ ᱢᱟᱫᱟ ᱨᱩᱣᱟᱹ ᱫᱚ ᱱᱮᱛᱟᱨ ᱱᱚᱝᱠᱟ ᱦᱟ ᱡᱩᱜ ᱠᱟᱱᱟ ᱵᱷᱟᱭᱨᱟᱥ ᱞᱮᱠᱟ ᱱᱤᱭᱟᱹ ᱵᱷᱟᱭᱨᱟᱥ ᱮᱢᱚᱱ ᱵᱷᱟᱵᱮ ᱮᱴᱟᱜᱚᱜ ᱠᱟᱱᱟ ᱱᱤᱭᱟᱹ ᱵᱟᱧᱪᱟᱣ ᱞᱟᱹᱜᱤᱫ ᱠᱚᱢ ᱥᱮ ᱠᱚᱢ ᱟᱵᱚ ᱢᱟᱸᱫᱟ ᱨᱮᱱᱟᱜ ᱨᱟᱱ ᱡᱚᱢ ᱦᱩᱭᱩᱜ ᱛᱟᱵᱚᱱᱟ ᱦᱚᱲᱢᱚ ᱞᱚᱞᱚ ᱫᱚᱦᱚᱭ ᱨᱮᱱᱟᱜ ᱨᱟᱱ ᱡᱚᱢ ᱦᱩᱭᱩᱜ ᱛᱟᱵᱚᱱᱟ ᱚᱱᱟ ᱥᱟᱶᱛᱮ ᱡᱟᱦᱟᱸ ᱫᱚ ᱮᱱᱴᱤᱵᱟᱭᱳᱴᱤᱠ ᱢᱮᱱᱟᱜᱼᱟ ᱚᱱᱟ ᱮᱱᱴᱤᱵᱟᱭᱳᱴᱤᱠ ᱠᱚ ᱡᱚᱢ ᱦᱩᱭᱩᱜᱼᱟ ᱠᱟᱨᱚᱱ ᱱᱮᱛᱟᱨᱟᱜ ᱢᱟᱸᱫᱟ ᱫᱚ ᱟᱹᱰᱤ ᱠᱚᱴᱷᱤᱱ ᱜᱮᱭᱟ ᱟᱫᱚ ᱱᱤᱭᱟᱹ ᱠᱚ ᱠᱷᱚᱡ ᱵᱟᱧᱪᱟᱣ ᱫᱟᱨᱟᱢ ᱛᱟᱦᱮᱸ ᱞᱟᱹᱜᱤᱫ ᱛᱮ ᱠᱚᱢ ᱥᱮ ᱠᱚᱢ ᱰᱟᱠᱛᱟᱨᱟᱜ ᱯᱚᱨᱟᱢᱚᱨᱥᱚ ᱦᱚᱸ ᱡᱮᱢᱚᱱ ᱡᱟᱹᱨᱩᱲ ᱥᱟᱥᱛᱷᱚ ᱪᱮᱛᱟᱱ ᱛᱮ ᱯᱚᱨᱟᱢᱚᱨᱥᱚ ᱦᱚᱸ ᱡᱟᱹᱨᱩᱲ ᱵᱟᱰᱟᱭ ᱡᱟᱹᱨᱩᱲ ᱟᱛᱳ ᱴᱚᱞᱟ ᱨᱮ ᱱᱤᱭᱟᱹ ᱠᱚᱦᱚᱸ ᱟᱵᱚᱣᱟᱜ ᱴᱷᱤᱠᱼᱴᱷᱟᱠ ᱟᱹᱰᱤ ᱢᱚᱡᱽ ᱛᱮ ᱜᱩᱱᱟᱹᱱ ᱫᱚᱦᱚ ᱠᱟᱛᱮ ᱱᱤᱭᱟᱹ ᱠᱚ ᱟᱵᱚ ᱨᱤᱛᱩ ᱞᱮᱠᱟᱛᱮ ᱯᱟᱨᱚᱢᱚᱜ ᱨᱮᱱᱟᱜ ᱥᱮ ᱧᱮᱞ ᱡᱚᱝ ᱨᱮᱱᱟᱜ ᱤᱭᱟᱹ ᱠᱚᱜᱮ ᱜᱩᱱᱟᱹᱱ ᱪᱤᱱᱛᱟᱹᱜ ᱦᱩᱭᱩᱜᱼᱟ